ᱦᱚᱸ ᱦᱮᱞᱳ ᱦᱮᱸ ᱦᱮᱸ ᱟᱹᱞᱤᱧ ᱜᱮ ᱦᱚᱸ ᱯᱚᱛᱚᱵᱽ ᱢᱟ ᱧᱟᱢᱚᱜ ᱠᱟᱱ ᱜᱮ ᱦᱮᱸ ᱦᱮᱸ

ᱦᱮᱸ ᱧᱟᱢᱚᱜ ᱠᱟᱱ ᱜᱮᱭᱟ ᱟᱫᱚ ᱱᱤᱛᱳᱜ ᱵᱚᱨᱛᱚᱢᱟᱱ ᱨᱮ ᱱᱟᱜ ᱡᱟᱦᱟᱸ ᱞᱮᱠ ᱵᱤᱱ ᱞᱟᱹᱭᱮᱜᱼᱟ ᱚᱱᱟ ᱦᱤᱛᱟᱹᱞ ᱟᱫᱚ ᱦᱤᱛᱟᱹᱞ ᱫᱚ ᱱᱟᱜ ᱪᱟᱵᱟ ᱦᱟᱛᱟᱲᱟᱠᱟᱱᱟ

ᱟᱫᱚ ᱦᱮᱸ ᱧᱟᱢᱚᱜᱼᱟ ᱱᱚᱣᱟ ᱨᱟᱭᱨᱚᱝᱯᱩᱨ ᱠᱷᱚᱱ ᱢᱟᱜᱟᱣ ᱦᱩᱭᱩᱜᱼᱟ ᱦᱳᱭ

ᱦᱳᱭ ᱜᱚᱢᱠᱮ ᱟᱫᱚ ᱟᱹᱵᱤᱱ ᱫᱚ ᱱᱟᱜ ᱢᱟᱱᱮ ᱯᱟᱲᱦᱟᱣ ᱞᱟᱜᱟᱱ ᱥᱮ ᱫᱚᱠᱟᱱ ᱞᱟᱜᱟᱱ ᱟᱫᱚ ᱚᱱᱠᱟ ᱫᱚ ᱦᱟᱸᱜ ᱯᱟᱲᱦᱟᱣ ᱥᱩᱢᱩᱱ ᱞᱟᱜᱟᱫ ᱫᱚ ᱵᱤᱥᱠᱟᱣᱩᱱᱴ ᱩᱱᱟᱹᱜ ᱵᱟᱹᱞᱤᱧ ᱮᱢ ᱫᱟᱲᱮᱭᱟᱜᱼᱟ ᱛᱚ ᱫᱚᱠᱟᱱ ᱞᱟᱜᱟᱱ ᱛᱮᱫᱚ ᱵᱤᱥᱠᱟᱣᱩᱱᱴ ᱫᱚ ᱧᱟᱢᱚᱜ ᱜᱮᱭᱟ ᱵᱟᱝᱟ ᱢᱮᱱᱛᱮ ᱠᱟᱛᱷᱟ ᱵᱟᱝᱟ ᱟᱨ ᱵᱟᱠᱷᱟᱱ ᱫᱚᱠᱟᱱ ᱵᱤᱱ ᱛᱟᱞᱟᱣᱟ ᱪᱤᱠᱟᱹᱛᱮ ᱦᱮᱸ ᱢᱚᱱᱮ ᱠᱟᱜ ᱵᱤᱱ ᱥᱚ ᱛᱤᱨᱤᱥ ᱴᱟᱠᱟ ᱛᱟᱦᱮᱱᱟ ᱛᱚ ᱚᱱᱟ ᱫᱚ ᱠᱚᱢᱥᱮ ᱠᱚᱢ ᱤᱱᱟᱹ ᱥᱚ ᱫᱚᱥ ᱴᱟᱠᱟ ᱮᱢᱚᱜ ᱦᱩᱭᱩᱜ ᱛᱟᱵᱤᱱᱟ ᱚᱠᱟ ᱦᱤᱥᱟᱹᱵᱽ ᱜᱮ ᱛᱟᱦᱮᱱᱟ ᱟᱫᱚ ᱤᱧ ᱱᱟᱜ ᱱᱤᱛᱳᱜ ᱯᱚᱛᱚᱵ ᱠᱚ ᱟᱫᱚ ᱟᱹᱵᱤᱱ ᱫᱚ ᱪᱮᱫ ᱪᱮᱫ ᱯᱚᱛᱚᱵ ᱠᱚᱵᱤᱱ ᱫᱚᱨᱠᱟᱨᱚᱜᱼᱟ ᱟᱹᱜᱩᱣᱟᱵᱮᱱᱟᱞᱤᱧ ᱟᱵᱮᱱᱟᱜ ᱞᱤᱥᱴ ᱧᱮᱞ ᱛᱮᱜᱮ ᱦᱚᱸ ᱢᱮᱱᱮᱜᱼᱟ ᱞᱤᱧ ᱟᱹᱵᱤᱱ ᱫᱚ ᱚᱠᱟ ᱚᱠᱟ ᱯᱚᱛᱚᱵ ᱢᱟᱜᱟᱣ ᱨᱮᱱᱟᱜ ᱢᱮᱱᱟᱜᱼᱟ ᱥᱮ ᱤᱧ ᱡᱟᱦᱟᱸ ᱛᱤᱱᱟᱹᱜ ᱤᱧ ᱫᱚᱦᱚᱣᱟᱠᱟᱜᱼᱟ ᱩᱱᱟᱹᱜ ᱯᱚᱛᱚᱵ ᱜᱮ ᱟᱹᱵᱤᱱ ᱵᱤᱱ ᱞᱟᱹᱠᱛᱤᱭᱟᱜ ᱠᱟᱱᱟ ᱦᱳᱭ ᱦᱳᱭ

ᱟᱫᱚ ᱚᱱᱟ ᱦᱚᱸ ᱚᱱᱟ ᱯᱚᱛᱚᱵ ᱠᱚᱫᱚ ᱦᱟᱸᱜ ᱚᱻ ᱢᱟᱱᱮ ᱪᱮᱫᱞᱤᱧ ᱞᱟᱹᱭᱟ ᱢᱤᱫᱼᱢᱤᱫ ᱛᱮ ᱪᱷᱟᱯᱟ ᱦᱟᱠᱟᱱᱟ ᱥᱟᱱᱛᱟᱲᱤ ᱠᱟᱹᱛᱷᱱᱤ ᱜᱟᱹᱛᱷᱱᱤ ᱟᱨ ᱯᱮ ᱯᱩᱣᱟᱹ ᱪᱟᱣᱞᱮ ᱚᱱᱟ ᱠᱚᱫᱚ ᱡᱚᱛᱚ ᱢᱟᱱᱮ ᱤᱭᱟᱹ ᱛᱮ ᱢᱮᱱᱟᱜᱼᱟ ᱫᱮᱵᱽᱱᱟᱜᱚᱨᱤ ᱛᱮ ᱢᱮᱱᱟᱜᱼᱟ ᱵᱟᱹᱱᱩᱜᱼᱟ ᱴᱷᱤᱠ ᱜᱮᱭᱟ ᱟᱫᱚ ᱟᱹᱞᱤᱧ ᱞᱟᱦᱟ ᱦᱚᱣᱟᱴᱥᱚᱯ ᱛᱮ ᱞᱤᱧ ᱵᱷᱮᱡᱟ ᱦᱟᱹᱵᱤᱱᱟ ᱟᱫᱚ ᱱᱚᱢᱵᱚᱨ ᱢᱟ ᱦᱟᱸᱜ ᱱᱤᱭᱟᱹ ᱜᱮᱥᱮ ᱦᱳᱭ ᱴᱷᱤᱠ ᱜᱮᱭᱟ ᱟᱹᱞᱤᱧ ᱦᱚᱣᱟᱴᱥᱚᱯ ᱛᱮᱞᱤᱧ ᱵᱷᱮᱡᱟᱭᱮᱜᱼᱟ ᱟᱫᱚ ᱤᱱᱟᱹ ᱛᱟᱭᱚᱢ ᱛᱮ ᱦᱤᱡᱩᱜ ᱵᱤᱱ ᱟᱨ ᱢᱟᱜᱟᱣ ᱦᱩᱭᱩᱜᱼᱟ ᱡᱚᱦᱟᱨ ᱡᱚᱦᱟᱨ ᱦᱚᱸ